ᱤᱧ ᱯᱷᱳᱴᱳ ᱛᱩᱞᱟᱹᱣ ᱞᱟᱹᱜᱤᱫ ᱠᱮᱱᱚᱢ ᱠᱮᱢᱮᱨᱟᱧ ᱵᱮᱵᱚᱦᱟᱨ ᱜᱮᱭᱟ ᱚᱱᱟᱫᱚ ᱚᱱᱟ ᱠᱮᱢᱮᱨᱟ ᱨᱮᱫᱚ ᱟᱹᱰᱤ ᱱᱟᱯᱟᱭ ᱥᱟᱺᱦᱤᱡ ᱪᱷᱚᱵᱤ ᱦᱤᱡᱩᱜᱼᱟ ᱟᱹᱰᱤ ᱮᱥᱮᱞ ᱥᱟᱺᱦᱤᱡ ᱪᱷᱚᱵᱤ ᱦᱤᱡᱩᱜᱼᱟ ᱡᱟᱦᱟᱸ ᱠᱚᱠᱚ ᱦᱮᱸᱫᱮ ᱜᱮᱭᱟ ᱩᱱᱠᱩ ᱦᱚᱸ ᱮᱥᱮᱞ ᱥᱟᱺᱦᱤᱡ ᱦᱤᱡᱩᱜᱼᱟ ᱡᱟᱦᱟᱸᱭ ᱠᱚᱠᱚ ᱪᱷᱮᱯᱚ ᱜᱮᱭᱟ ᱚᱱᱟ ᱠᱮᱢᱮᱨᱟ ᱨᱮ ᱩᱥᱩᱞ ᱦᱚᱸ ᱜᱟᱱᱚᱜᱼᱟ ᱟᱹᱰᱤ ᱱᱟᱯᱟᱭ ᱥᱟᱺᱦᱤᱡ ᱦᱤᱡᱩᱜᱼᱟ ᱚᱱᱟᱴᱟᱜ ᱠᱮᱢᱮᱨᱟ ᱨᱮᱫᱚ ᱚᱱᱟ ᱠᱷᱟᱹᱛᱤᱨ ᱠᱮᱱᱚᱱ ᱠᱮᱢᱮᱨᱟᱧ ᱵᱮᱵᱚᱦᱟᱨ ᱜᱮᱭᱟ